ᱦᱮᱸ ᱦᱮᱸ ᱮᱴᱟᱜ ᱯᱟᱹᱨᱥᱤ ᱠᱚ ᱥᱟᱞᱟᱜ ᱥᱟᱱᱛᱟᱲᱤ ᱯᱟᱹᱨᱥᱤ ᱛᱩᱞᱟᱹ ᱛᱩᱞᱟᱹᱡᱚᱠᱷᱟᱜᱼᱟ ᱮᱸ ᱪᱮᱫᱟᱜ ᱥᱮ ᱤᱧᱟᱹᱜ ᱯᱟᱹᱨᱥᱤ ᱛᱮ ᱡᱩᱫᱤ ᱤᱧ ᱨᱚᱲᱟ ᱛᱟᱞᱦᱮ ᱮᱴᱟᱜ ᱡᱟᱛᱤ ᱮᱸ ᱤᱧᱟᱹᱜ ᱠᱟᱛᱷᱟ ᱵᱟᱠᱚ ᱵᱩᱡᱷᱟᱹᱣ ᱫᱟᱲᱮᱭᱟᱜᱼᱟ ᱪᱮᱫᱟᱜ ᱥᱮ ᱥᱟᱱᱛᱟᱞᱤ ᱯᱟᱨᱥᱤ ᱫᱚ ᱥᱚᱢᱯᱩᱨᱱᱚ ᱨᱚᱲ ᱩᱪᱪᱟᱨᱚᱱ ᱟᱞᱟᱫᱟ ᱜᱮᱭᱟ ᱟᱨ ᱮᱴᱟᱜ ᱤᱧ ᱫᱚ ᱵᱟᱝᱞᱟᱧ ᱵᱟᱲᱟᱭᱟ ᱚᱱᱛᱮ ᱵᱟᱝᱞᱟ ᱵᱷᱟᱥ ᱵᱟᱝᱞᱟ ᱡᱟᱦᱟᱸᱭ ᱜᱮ ᱵᱟᱝᱞᱟ ᱠᱚ ᱨᱚᱲᱟ ᱚᱱᱟ ᱠᱟᱛᱷᱟ ᱤᱧ ᱵᱩᱡᱷᱟᱹᱣ ᱫᱟᱲᱮᱣᱟᱜᱼᱟ ᱥᱮ ᱦᱤᱱᱫᱤ ᱦᱩᱧ ᱵᱟᱲᱟᱭᱟ ᱡᱟᱦᱟᱸᱭ ᱦᱤᱱᱫᱤ ᱵᱷᱟᱥᱤ ᱦᱤᱱᱫᱤ ᱛᱮ ᱨᱚᱲᱟᱭ ᱛᱟᱦᱚᱞᱮ ᱚᱱᱟ ᱠᱟᱛᱷᱟ ᱤᱧ ᱵᱩᱡᱷᱟᱹ ᱫᱟᱲᱮᱭᱟᱜᱼᱟ ᱠᱤᱱᱛᱩ ᱮᱴᱟᱜ ᱵᱟᱝᱟᱞᱤ ᱮᱫ ᱱᱚᱶᱟ ᱥᱟᱱᱛᱟᱞᱤ ᱵᱷᱟᱥᱟ ᱫᱚ ᱮᱠᱮᱵᱟᱨᱮ ᱵᱟᱭ ᱨᱚᱲ ᱫᱟᱲᱮᱭᱟᱜᱼᱟ ᱡᱚᱫᱤ ᱵᱟᱭ ᱵᱩᱡᱷᱟᱹᱣᱟᱹ ᱛᱚᱵᱩ ᱵᱟᱭ ᱨᱚᱲ ᱫᱟᱲᱮᱭᱟᱜᱼᱟ